ᱚ ᱟᱹᱵᱤᱱ ᱫᱚ ᱤᱭᱟᱹ ᱠᱤᱛᱟᱹᱵ ᱫᱚᱠᱟᱱ ᱵᱮᱱ ᱢᱮᱱᱮᱫᱟ ᱥᱮ ᱦᱚᱸ ᱟᱹᱞᱤᱧ ᱨᱟᱡᱽᱱᱚᱜᱚᱨ ᱠᱷᱚᱱᱞᱤᱧ ᱢᱮᱱᱮᱜᱼᱟ ᱟᱫᱚ ᱟᱹᱞᱤᱧ ᱞᱤᱧ ᱢᱮᱱᱮᱜᱼᱟ ᱪᱟᱞᱟᱜ ᱟᱹᱞᱤᱧ ᱟᱫᱚ ᱦᱩᱭ ᱵᱟᱲᱟᱭᱮᱜᱼᱟ ᱞᱤᱧ ᱢᱮᱱᱮᱜᱼᱟ ᱟᱨᱚ ᱠᱤᱛᱟᱹᱵ ᱠᱚ ᱚᱸᱰᱮ ᱟᱹᱵᱤᱱ ᱴᱷᱮᱱ ᱧᱟᱢᱚᱜᱼᱟ ᱵᱟᱭ ᱧᱟᱢᱚᱜᱼᱟ ᱮᱱᱠᱷᱟᱱ ᱦᱟᱯᱮᱧ ᱢᱮᱱᱮᱜᱼᱟ ᱢᱟ ᱯᱷᱳᱱ ᱠᱟᱛᱮᱜᱮ ᱢᱟᱲᱟᱝ ᱵᱟᱰᱟᱭ ᱦᱩᱭᱩᱜᱼᱟ ᱦᱳᱭ ᱪᱮᱫ ᱠᱤᱛᱟᱹᱵ ᱠᱚ ᱢᱮᱱᱟᱜᱼᱟ ᱦᱮᱸ ᱥᱮ ᱟᱪᱪᱷᱟ ᱟᱪᱪᱷᱟ ᱚᱱᱠᱟ ᱢᱟ ᱯᱮᱭᱟ ᱯᱩᱱᱭᱟ ᱠᱤᱛᱟᱹᱵ ᱠᱤᱨᱤᱧ ᱨᱮᱱᱟᱜ ᱢᱮᱱᱟᱜᱼᱟ ᱟᱫᱚ ᱱᱚᱣᱟ ᱠᱤᱛᱟᱹᱵ ᱛᱟᱵᱮᱱ ᱢᱮᱱᱟᱜ ᱟᱥᱮ ᱵᱟᱝ ᱫᱟᱲᱮᱜᱮ ᱫᱷᱚᱱ ᱯᱚᱸᱰᱤᱛ ᱨᱚᱜᱷᱩᱱᱟᱛ ᱢᱩᱨᱢᱩᱣᱟᱜ ᱛᱟᱹᱠᱤᱱ ᱠᱤᱱ ᱚᱱᱚᱞ ᱟᱠᱟᱜᱼᱟ ᱦᱳᱭ ᱟᱪᱪᱷᱟ

ᱟᱪᱪᱷᱟ ᱱᱩᱠᱩ ᱢᱮᱱᱟᱜ ᱠᱚᱣᱟᱥᱮ ᱵᱟᱝ ᱵᱤᱫᱩ ᱪᱟᱸᱫᱟᱱ ᱟᱨ ᱚᱞ ᱪᱮᱢᱮᱫ ᱟᱪᱪᱷᱟ ᱟᱪᱪᱷᱟ ᱫᱟᱲᱮᱜᱮ ᱫᱷᱚᱱ ᱱᱩᱠᱤᱱᱟᱜ ᱜᱚᱱᱚᱝ ᱵᱮᱱ ᱞᱟᱹᱫᱟᱲᱮᱭᱟᱜᱼᱟ ᱱᱩᱠᱤᱱᱟᱜ ᱜᱚᱱᱚᱝ

ᱦᱳᱭᱛᱚ ᱦᱳᱭ ᱦᱳᱭ ᱵᱟᱝᱜᱮ ᱡᱚᱛᱚᱱᱟᱜ ᱜᱮ ᱡᱚᱛᱚ ᱡᱚᱛᱚᱜᱮ ᱫᱟᱢᱚᱜ ᱠᱟᱱ ᱫᱚ ᱮᱱᱠᱷᱟᱱ ᱚᱱᱟ ᱦᱤᱥᱟᱹᱵᱽᱛᱮ ᱱᱟᱦᱟᱜ ᱠᱟᱛᱷᱟ ᱫᱚ ᱪᱮᱫ ᱞᱮᱠᱟ ᱡᱚᱛᱚ ᱥᱟᱢᱟᱱ ᱨᱮᱱᱟᱜ ᱜᱮ ᱫᱟᱢ ᱫᱚ ᱠᱟᱹᱴᱤᱡ ᱠᱟᱹᱴᱤᱡᱛᱮ ᱵᱟᱲᱦᱟᱣ ᱤᱫᱤᱜ ᱜᱮᱭᱟ

ᱟᱪᱪᱷᱟ ᱢᱤᱫ ᱥᱟᱭ ᱵᱟᱨ ᱤᱥᱤ ᱟᱪᱪᱷᱟ ᱱᱚᱛᱮ ᱵᱤᱫᱩ ᱪᱟᱸᱫᱟᱱ ᱟᱛᱮᱫ ᱫᱚ

ᱯᱩᱱ ᱤᱥᱤ ᱫᱟᱢᱟ ᱟᱪᱪᱷᱟ ᱱᱚᱛᱮ ᱢᱤᱫ ᱥᱟᱭ ᱵᱟᱨ ᱤᱥᱤ ᱟᱨ ᱱᱚᱛᱮ ᱯᱩᱱ ᱤᱥᱤ ᱢᱟᱱᱮ ᱫᱩᱥᱚ ᱪᱟᱞᱤᱥ ᱟᱨ ᱚᱞ ᱪᱮᱢᱮᱫ ᱫᱚ ᱚᱞ ᱪᱮᱢᱮᱫ ᱱᱩᱠᱤᱱᱟᱜ ᱜᱚᱱᱚᱝ ᱫᱚ ᱤᱥᱤ ᱜᱮᱞ ᱴᱟᱠᱟ ᱦᱳᱭ ᱱᱚᱣᱟ ᱨᱮᱱᱟᱜ ᱦᱟᱜ ᱟᱹᱰᱤ ᱫᱤᱱ ᱢᱟᱲᱟᱝ ᱢᱟ ᱵᱟᱭ ᱛᱟᱦᱮᱸ ᱠᱟᱱ ᱠᱚᱢ ᱜᱮᱭᱟ ᱟᱫᱚ ᱦᱳᱭ ᱟᱫᱚ ᱛᱮᱦᱮᱧ ᱫᱚ ᱦᱟᱜ ᱨᱚᱵᱤᱵᱟᱨ ᱫᱤᱱ ᱠᱟᱱᱟ ᱟᱫᱚ ᱛᱮᱦᱮᱧ ᱫᱚ ᱚᱲᱟᱜ ᱥᱮᱫᱟᱜ ᱞᱤᱧ ᱠᱟᱹᱢᱤ ᱵᱟᱲᱟᱭᱮᱫᱼᱟ ᱚᱱᱛᱮ ᱱᱟᱦᱟᱜ ᱞᱤᱧ ᱚᱰᱚᱠᱚᱜᱼᱟ ᱱᱟᱦᱟᱜ ᱮᱱᱠᱷᱟᱱ ᱟᱹᱵᱤᱱ ᱵᱟᱭ ᱯᱷᱳᱱᱯᱮ ᱯᱚᱭᱥᱟ ᱞᱤᱧ ᱵᱷᱮᱡᱟ ᱟᱹᱵᱤᱱᱟ ᱦᱳᱭ ᱯᱷᱳᱱᱯᱮᱛᱮ ᱥᱮ ᱱᱚᱝᱠᱟ

ᱟᱴ ᱵᱟᱡᱟᱜ ᱟᱴ ᱵᱟᱡᱟᱜ ᱫᱷᱟᱹᱨᱤᱡ ᱧᱤᱫᱟᱹ ᱟᱴ ᱵᱟᱡᱟᱜ ᱫᱷᱟᱹᱨᱤᱡ ᱟᱪᱪᱷᱟ ᱴᱷᱤᱠ ᱜᱮᱭᱟ ᱛᱚᱵᱮ ᱜᱚᱝᱠᱮ ᱤᱱᱠᱟᱹ ᱫᱷᱟᱨᱟᱜᱮ ᱟᱹᱞᱤᱧ ᱞᱤᱧ ᱪᱟᱞᱟᱜᱼᱟ ᱟᱨ ᱴᱷᱤᱠ ᱜᱮᱭᱟ ᱚᱱᱟ ᱠᱤᱛᱟᱹᱵ ᱠᱚᱜᱮ ᱞᱤᱧ ᱟᱹᱜᱩᱭᱟ ᱛᱚᱵᱮ